ᱦᱮᱞᱳ ᱰᱨᱟᱭᱵᱷᱟᱨ ᱚᱠᱟᱨᱮ ᱢᱮᱱᱟᱢᱟ ᱚᱸᱻ ᱦᱳᱸᱻ ᱟᱹᱰᱤᱜᱟᱱ ᱵᱤᱞᱚᱢᱱᱟ ᱟᱨ ᱤᱧᱟᱹᱜ ᱪᱟᱞᱟᱣ ᱨᱮᱱᱟᱜ ᱚᱠᱛᱚ ᱦᱚᱸ ᱯᱟᱨᱚᱢᱱᱟ ᱩᱱᱟᱹᱜ ᱵᱤᱞᱚᱢ ᱞᱮᱱᱠᱷᱟᱡ ᱫᱚ ᱦᱩᱭᱩᱜᱚᱜᱼᱟ ᱛᱤᱱᱨᱤᱧ ᱢᱮᱱ ᱠᱟᱜ ᱢᱮᱭᱟ ᱦᱤᱡᱩᱜ ᱟᱢᱫᱚ ᱱᱤᱛᱚᱜ ᱦᱚᱸᱵᱟᱢ ᱦᱮᱡ ᱠᱟᱱᱟ ᱟᱨ ᱤᱧᱟᱹᱜ ᱢᱤᱴᱤᱝ ᱨᱮᱱᱟᱜ ᱚᱠᱛᱚ ᱠᱚ ᱯᱟᱨᱚᱢᱚᱜ ᱠᱟᱱ ᱛᱤᱧ ᱚᱱᱟᱛᱮ ᱞᱟᱦᱟᱨᱮ ᱠᱚᱞ ᱠᱟᱛᱮ ᱤᱧ ᱞᱟᱹᱭ ᱠᱟᱜ ᱢᱮᱭᱟ ᱩᱥᱟᱹᱨᱟ ᱦᱤᱡᱩᱜ ᱛᱮ ᱟᱨ ᱟᱢᱫᱚ ᱱᱤᱛᱚᱜ ᱦᱚᱸ ᱵᱟᱢ ᱦᱤᱡᱩᱜ ᱠᱟᱱᱟ ᱩᱱᱟᱹᱜ ᱵᱤᱞᱟᱹᱢ ᱩᱱᱟᱹᱜ ᱵᱤᱞᱟᱹᱢ ᱞᱮᱱᱠᱷᱟᱡ ᱫᱚ ᱵᱟᱝ ᱦᱩᱭᱩᱜᱼᱟ ᱵᱤᱞᱟᱹᱢ ᱪᱤᱠᱟᱹᱛᱮᱢ ᱵᱤᱞᱟᱹᱢᱮᱱᱟ ᱟᱢᱫᱚ ᱞᱟᱹᱭᱢᱮ ᱤᱧ ᱱᱤᱛᱚᱜ ᱪᱮᱫ ᱛᱮᱧ ᱪᱟᱞᱟᱜᱼᱟ ᱪᱟᱞᱟᱜ ᱢᱟ ᱞᱟᱜᱟᱣ ᱤᱧ ᱟᱨ ᱚᱠᱛᱚ ᱦᱚᱸ ᱯᱟᱨᱚᱢᱚᱜ ᱠᱟᱱᱟ ᱚᱱᱟ ᱪᱤᱠᱟᱭᱟᱹᱧ ᱤᱧ ᱱᱤᱛᱚᱜ ᱱᱤᱛᱟᱹᱜ ᱵᱟᱝ ᱪᱟᱞᱟᱣ ᱦᱩᱭᱩᱜ ᱛᱤᱧᱟ ᱚᱠᱛᱚ ᱢᱟ ᱯᱟᱨᱚᱢᱮᱱ ᱛᱮᱧ ᱵᱟᱹᱛᱤᱞ ᱫᱤᱧ ᱚᱱᱟ ᱠᱮᱵᱽ ᱫᱚ